ᱤᱧ ᱢᱤᱫ ᱫᱷᱟᱣ ᱠᱟᱹᱴᱤᱡ ᱨᱮ ᱯᱟᱭᱨᱟᱜ ᱨᱮᱭᱟᱜ ᱠᱚᱢᱯᱤᱴᱤᱥᱚᱱ ᱤᱧ ᱮᱢ ᱞᱮᱫᱟ ᱛᱚ ᱚᱸᱰᱮ ᱟᱭᱢᱟ ᱰᱷᱮᱨ ᱜᱤᱫᱽᱨᱟᱹ ᱠᱚ ᱥᱟᱞᱟᱜ ᱤᱧᱦᱚᱧ ᱯᱟᱭᱨᱟᱜ ᱤᱧ ᱨᱮ ᱧᱩᱛᱩᱢ ᱠᱚᱢᱯᱤᱴᱤᱥᱮᱱ ᱨᱮᱧ ᱮᱢ ᱞᱮᱫ ᱛᱤᱧᱟᱹ ᱢᱮᱱᱠᱷᱟᱱ ᱟᱹᱰᱤ ᱪᱮᱥᱴᱟ ᱠᱟᱛᱮ ᱨᱮᱦᱚᱸ ᱤᱧᱫᱚ

ᱠᱚᱢᱯᱤᱴᱤᱥᱮᱱ ᱨᱮ ᱵᱟᱹᱧ ᱡᱤᱛᱟᱹᱣ ᱫᱟᱲᱮᱭᱟᱜᱼᱟ ᱟᱨ ᱤᱧ ᱞᱮᱠᱟᱜᱮ ᱦᱟᱜ ᱮᱴᱟᱜ ᱜᱟᱛᱮ ᱠᱚ ᱩᱱᱠᱩ ᱠᱚᱠᱚ ᱫᱟᱲᱮᱭᱟᱜ ᱛᱮ ᱩᱱᱠᱩ ᱠᱚᱫᱚ ᱯᱟᱭᱨᱟᱜ ᱠᱚ ᱞᱟᱹᱜᱤᱫ ᱛᱮ ᱯᱨᱟᱭᱤᱡᱽ ᱠᱚᱠᱚ ᱧᱟᱢ ᱵᱟᱲᱟ ᱠᱮᱫᱟ ᱤᱧᱫᱚ ᱵᱟᱹᱧ ᱫᱟᱲᱮᱭᱟᱜ ᱛᱮ ᱢᱚᱱ ᱨᱮ ᱟᱹᱰᱤ ᱫᱩᱠᱷᱤᱧ ᱵᱩᱡᱷᱟᱹᱣ ᱠᱮᱫᱟ ᱢᱮᱱᱠᱷᱟᱱ

ᱟᱥ ᱫᱚ ᱵᱟᱹᱧ ᱟᱲᱟᱜ ᱤᱫᱤ ᱞᱮᱫᱟ

ᱯᱟᱭᱨᱟᱜ ᱛᱮᱜᱮᱧ ᱛᱟᱦᱮᱭᱮᱱᱟ ᱯᱟᱭᱨᱟ ᱞᱟᱹᱜᱤᱫ ᱛᱮ ᱟᱭᱢᱟ ᱨᱚᱠᱚᱢ ᱡᱤᱱᱤᱥ ᱢᱟᱱᱮ ᱠᱤᱪᱨᱤᱪ ᱞᱩᱛᱩᱨ ᱨᱮ ᱫᱟᱜ ᱵᱟᱝ ᱵᱚᱞᱚᱜ ᱞᱟᱹᱜᱤᱫ ᱛᱮ ᱮᱥᱮᱫᱚᱜ ᱞᱟᱹᱜᱤᱫ ᱛᱮ ᱯᱞᱟᱥᱴᱤᱠ ᱨᱮᱭᱟᱜ ᱵᱮᱞᱴ ᱦᱚᱨᱚᱜ ᱞᱮᱫᱟ ᱵᱚᱦᱚᱜ ᱨᱮ ᱠᱮᱯ ᱠᱟᱛᱮᱫ ᱱᱤᱡᱮᱨ ᱦᱚᱲᱢᱚ ᱥᱤᱯᱴᱤ ᱞᱟᱹᱜᱤᱫ ᱛᱮ ᱱᱤᱭᱟᱹ ᱠᱚᱫᱚ ᱯᱟᱭᱨᱟᱜ ᱞᱟᱹᱜᱤᱫ ᱛᱮ ᱠᱚ ᱵᱮᱵᱚᱦᱟᱨᱟ